ᱦᱮᱸ ᱢᱟᱺᱡᱷᱤ ᱦᱟᱲᱟᱢᱤᱧ ᱞᱟᱹᱭᱮᱫᱟ ᱞᱟᱹᱭ ᱢᱮ ᱱᱚᱜᱼᱚᱭ ᱚᱲᱟᱜ ᱥᱮᱫ ᱨᱮᱜᱮ ᱢᱮᱱᱟᱜ ᱟᱠᱟᱫᱤᱧᱟᱹ ᱞᱟᱹᱭ ᱢᱮ ᱪᱮᱫ ᱮᱢ ᱞᱟᱹᱭᱮᱫ ᱠᱟᱱ ᱛᱟᱦᱮᱸᱫᱼᱟ

ᱦᱮᱸ ᱛᱟᱦᱚᱞᱮ ᱜᱟᱯᱟ ᱜᱟᱱ ᱜᱮᱛᱟᱦᱞᱮᱧ ᱦᱚᱦᱚ ᱦᱚᱪᱚᱭᱟ ᱠᱩᱞᱦᱤ ᱫᱩᱯᱩᱵ ᱞᱟᱹᱭ ᱦᱚᱴᱚᱣᱟᱭ ᱦᱩᱭᱩᱜᱼᱟ ᱜᱚᱰᱮᱛ ᱛᱚ ᱛᱟᱦᱚᱞᱮᱧ ᱦᱚᱦᱚ ᱦᱚᱪᱚᱭᱟ ᱦᱮᱸ ᱦᱮᱸ ᱱᱤᱭᱟᱹ ᱛᱟᱠ ᱨᱮ ᱵᱷᱟᱜᱮ ᱵᱟᱠᱚ ᱞᱟᱜᱟᱣ ᱠᱟᱱ ᱨᱮᱜᱮ ᱵᱚᱱ ᱫᱩᱲᱩᱵ ᱠᱟᱛᱮᱫ ᱵᱚᱱ ᱫᱤᱱ ᱜᱚᱫ ᱠᱟᱜᱼᱟ ᱦᱮᱸ ᱦᱮᱸ ᱦᱮᱸ ᱵᱟᱝ ᱵᱟᱝ ᱱᱮᱥ ᱫᱚ ᱵᱟᱝ ᱦᱩᱭᱩᱜᱼᱟ ᱚᱱᱠᱟ ᱫᱚ ᱡᱟᱦᱮᱨ ᱛᱷᱟᱱ ᱨᱮᱫᱚ ᱵᱟᱵᱚᱱ ᱵᱷᱤᱲ ᱦᱚᱪᱚᱣᱟᱜ ᱚᱱᱠᱟ ᱫᱚ ᱦᱮᱸ ᱵᱮᱥ ᱴᱷᱤᱠ ᱜᱮᱭᱟ ᱤᱧ ᱜᱟᱯᱟ ᱱᱟᱦᱟᱤᱧ ᱦᱚᱦᱚ ᱦᱚᱪᱚᱭᱫᱟ ᱛᱟᱦᱚᱞᱮ ᱦᱮᱸ ᱦᱮᱸ ᱥᱮᱛᱟᱜ ᱨᱮᱜᱮ ᱱᱟᱦᱟᱧ ᱦᱚᱦᱚ ᱦᱚᱪᱚᱭᱟ ᱟᱹᱰᱤ ᱥᱮᱛᱟᱜ ᱨᱮ ᱦᱮᱸ ᱦᱮᱸ ᱦᱮᱸ ᱦᱮᱸ ᱦᱮᱸ ᱦᱮᱸ ᱟᱹᱰᱤ ᱥᱚᱠᱟᱞᱮ ᱥᱮᱛᱟᱜ ᱨᱮᱜᱮ ᱱᱟᱦᱟᱧ ᱦᱚᱦᱚ ᱦᱚᱪᱚᱭᱮ ᱠᱟᱱᱟ ᱜᱳᱰᱮᱛ ᱟᱹᱰᱤ ᱥᱮᱛᱟᱜ ᱨᱮᱜᱮ ᱦᱮᱸ ᱴᱷᱤᱠ ᱜᱮᱭᱟ ᱢᱟ ᱴᱷᱤᱠ ᱜᱮᱭᱟ ᱫᱤᱥᱟᱹ ᱟᱠᱟᱫ ᱛᱟᱦᱮᱸᱫ ᱜᱮᱧ ᱫᱤᱥᱟᱹ ᱫᱚ ᱟᱫᱚ ᱛᱷᱚᱲᱟ ᱠᱟᱹᱢᱤ ᱵᱮᱥᱛᱚᱧ ᱛᱟᱦᱮᱸ ᱠᱟᱱᱟ ᱛᱚ ᱚᱱᱟᱛᱮ ᱵᱟᱹᱧ ᱫᱩᱲᱩᱵ ᱠᱟᱱ ᱛᱟᱦᱮᱱᱟ ᱴᱷᱤᱠ ᱜᱮᱭᱟ ᱤᱧ ᱜᱟᱯᱟᱧ ᱦᱚᱦᱚ ᱦᱚᱪᱚᱭᱮᱫᱮ ᱠᱟᱱᱟ ᱱᱟᱦᱟᱜ